ᱦᱳᱲᱳ ᱞᱮ ᱨᱚᱦᱚᱭᱟ ᱛᱟᱨᱯᱚᱨᱮ ᱛᱩᱲᱤ ᱜᱩᱦᱩᱢ ᱟᱹᱞᱩ ᱠᱚ ᱟᱨ ᱯᱮᱸᱭᱟᱡᱽ ᱠᱚ ᱨᱟᱹᱥᱩᱱ ᱠᱚ ᱛᱟᱨᱯᱚᱨᱮ ᱯᱟᱴ ᱞᱮ ᱞᱟᱜᱟᱣᱟ ᱛᱟᱨᱯᱚᱨᱮ ᱵᱮᱸᱜᱟᱲ ᱱᱤᱭᱟᱹ ᱠᱚᱞᱮ ᱨᱚᱦᱚᱭᱟ ᱟᱨ ᱦᱚᱸ ᱠᱟᱨᱞᱟ ᱡᱷᱟᱴᱟ ᱠᱚ ᱦᱩᱭᱩᱜᱼᱟ ᱠᱟᱨᱞᱟ ᱠᱚᱞᱮ ᱨᱚᱦᱚᱭᱟ ᱦᱚᱛᱚᱫ ᱠᱚᱞᱮ ᱨᱚᱦᱚᱭᱟ ᱟᱨ ᱦᱚᱸ ᱟᱨ ᱦᱚᱸ ᱟᱭᱢᱟ ᱥᱚᱵᱽᱡᱤ ᱠᱚᱜᱮ ᱞᱮ ᱠᱚᱨᱟᱣᱟ